ᱚᱻ ᱦᱮᱸ ᱦᱮᱸ ᱥᱩᱥᱟᱹᱨᱤᱭᱟᱹ ᱜᱚᱢᱠᱮ ᱟᱪᱪᱷᱟ ᱤᱭᱟᱹ ᱚᱠᱟ ᱚᱠᱟ ᱠᱷᱚᱱᱟᱜ ᱮᱢ ᱢᱮᱱᱫᱟ ᱚ ᱟᱪᱪᱷᱟ ᱟᱪᱪᱷᱟ ᱦᱮᱸ ᱟᱪᱪᱷᱟ ᱢᱟ ᱢᱟᱺᱡᱷᱤ ᱵᱟᱵᱟ ᱢᱟ ᱞᱟᱹᱭ ᱢᱮ ᱢᱟ

ᱟᱪᱪᱷᱟ ᱦᱮᱸ ᱯᱚᱨᱚᱵᱽ ᱯᱤᱦᱟᱹ ᱫᱚ ᱦᱩᱭᱩᱜ ᱠᱟᱱ ᱜᱮᱭᱟ ᱴᱚᱴᱷᱟ ᱠᱮ ᱴᱚᱴᱷᱟ ᱱᱚᱜᱼᱚᱭ ᱟᱢ ᱢᱟᱺᱡᱷᱤ ᱵᱟᱵᱟ ᱠᱟᱱ ᱛᱟᱵᱚᱱᱟᱢ ᱛᱚ ᱟᱫᱚ ᱟᱹᱛᱩ ᱟᱹᱛᱩ ᱢᱟ ᱦᱩᱭᱩᱜ ᱠᱟᱱ ᱜᱮ ᱯᱚᱨᱚᱵᱽᱼᱯᱤᱦᱟᱹ ᱫᱚ ᱟᱫᱚ ᱱᱤᱛᱳᱜᱟᱜ ᱡᱟ ᱯᱚᱨᱚᱵᱽᱼᱯᱤᱦᱟᱹ ᱨᱮᱱᱟᱜ ᱫᱚᱥᱟ ᱥᱮ ᱟᱵᱚᱥᱛᱷᱟ ᱠᱚ ᱧᱮᱞᱚᱜ ᱠᱟᱱᱟ ᱱᱤᱛᱳᱜ ᱨᱮᱱ ᱜᱤᱫᱽᱨᱟᱹ ᱯᱤᱫᱽᱨᱟᱹ ᱠᱚ ᱩᱱᱟᱹᱜ ᱜᱟᱱ ᱫᱚ ᱵᱟᱝᱠᱚ ᱩᱛᱥᱟᱦᱤᱜ ᱠᱟᱱᱟ ᱛᱚᱵᱮ ᱮᱱᱦᱚᱸ ᱦᱟᱯᱲᱟᱢ ᱠᱚᱠᱚ ᱪᱟᱞᱟᱣ ᱟᱜᱩᱭᱮᱫ ᱛᱟᱵᱚᱱᱟ ᱛᱚᱵᱮ ᱟᱵᱚ ᱱᱚᱣᱟ ᱵᱮᱝᱜᱚᱞ ᱯᱚᱱᱚᱛ ᱨᱮ ᱵᱤᱵᱷᱤᱱᱱᱚ ᱴᱚᱴᱷᱟᱨᱮ ᱦᱩᱭᱩᱜ ᱠᱟᱱ ᱜᱮᱭᱟ ᱦᱚᱸᱜᱼᱚᱭ ᱠᱳᱞᱠᱟᱛᱟ ᱨᱮ ᱡᱮᱢᱚᱱ ᱢᱟᱜᱢᱚᱬᱮ ᱦᱩᱭᱩᱜ ᱠᱟᱱᱟ ᱢᱟᱜᱢᱚᱬᱮ ᱵᱚᱸᱜᱟᱵᱩᱨᱩ ᱦᱩᱭᱩᱜ ᱠᱟᱱᱟ ᱛᱟᱨᱯᱚᱨᱮ ᱱᱚᱣᱟ ᱥᱤᱞᱫᱟᱹ ᱯᱟᱛᱟᱨᱮ ᱚᱸᱰᱮ ᱵᱷᱳᱭᱨᱳᱵ ᱛᱷᱟᱱ ᱢᱮᱱᱛᱮ ᱢᱮᱱᱟᱜ ᱠᱟᱫᱟ ᱚᱸᱰᱮ ᱵᱚᱸᱜᱟ ᱵᱩᱨᱩ ᱦᱩᱭᱩᱜ ᱠᱟᱱᱟ ᱛᱟᱨᱯᱚᱨᱮ ᱱᱚᱜᱼᱚᱭ ᱱᱚᱣᱟ ᱫᱩᱨᱜᱟᱹᱯᱩᱨ ᱨᱮ ᱱᱚᱸᱰᱮ ᱢᱟᱜᱢᱚᱬᱮ ᱱᱚᱝᱠᱟ ᱦᱩᱭᱩᱜ ᱠᱟᱱᱟ ᱱᱚᱜᱼᱚ ᱱᱚᱝᱠᱟ ᱵᱚᱸᱜᱟ ᱵᱩᱨᱩ ᱠᱚ ᱱᱚᱣᱟ ᱠᱚ ᱯᱚᱨᱚᱵᱽ ᱯᱤᱦᱟᱹ ᱫᱚ ᱦᱩᱭᱩᱜ ᱠᱟᱱ ᱜᱮᱭᱟ ᱦᱮᱸ ᱟᱵᱟᱨ ᱱᱮᱛᱟᱨ ᱫᱚ ᱟᱫᱚ ᱢᱟᱺᱡᱷᱤ ᱵᱟᱵᱟ ᱟᱨᱚᱢ ᱵᱟᱰᱟᱭᱟ ᱛᱚ ᱱᱮᱛᱟᱨ ᱫᱚ ᱟᱨᱦᱚᱸ ᱢᱟᱱᱮ ᱢᱟᱱᱮ ᱵᱤᱵᱷᱤᱱᱱᱚ ᱥᱚᱦᱚᱨ ᱵᱟᱡᱟᱨ ᱠᱚᱨᱮ ᱡᱟᱸᱦᱟᱭ ᱠᱚ ᱵᱚᱥᱚ ᱵᱟᱥᱮᱫ ᱛᱟᱵᱚᱱᱟ ᱥᱚᱦᱚᱨᱟᱭ ᱨᱮᱸᱦᱚ ᱩᱱᱠᱩ ᱫᱚ ᱢᱤᱫᱴᱷᱮᱱ ᱡᱟᱨᱣᱟᱠᱟᱛᱮ ᱟᱨ ᱱᱚᱝᱠᱟ ᱢᱤᱫᱴᱮᱱ ᱠᱷᱩᱱᱴᱟᱹᱣ ᱢᱮᱱᱛᱮ ᱯᱚᱨᱚᱵ ᱠᱚ ᱢᱟᱱᱟᱣᱮᱫ ᱛᱟᱵᱚᱱ ᱜᱮᱭᱟ

ᱦᱮᱸ ᱱᱚᱣᱟ ᱠᱚᱸᱦᱚ ᱦᱩᱭᱩᱜ ᱠᱟᱱ ᱜᱮᱭᱟ ᱟᱫᱚ ᱟᱹᱛᱩ ᱟᱹᱛᱩ ᱴᱚᱞᱟ ᱴᱚᱞᱟ ᱫᱚ ᱦᱩᱭᱩᱜ ᱠᱟᱱ ᱜᱮᱭᱟ ᱮᱱᱛᱮ ᱱᱮ ᱦᱚᱲ ᱫᱟᱬᱟ ᱵᱟᱲᱟᱭ ᱦᱩᱭᱩᱜ ᱠᱟᱱ ᱜᱮᱭᱟ ᱱᱚᱜᱼᱚᱭ ᱥᱩᱨ ᱫᱤᱱᱜᱮ ᱪᱟᱞᱟᱣ ᱦᱩᱭ ᱞᱮᱱᱟ ᱱᱚᱣᱟ ᱦᱩᱜᱽᱞᱤ ᱴᱚᱴᱷᱟ ᱥᱮᱫ ᱪᱟᱞᱟᱣ ᱦᱩᱭ ᱞᱮᱱᱟ ᱟᱫᱚ ᱵᱮᱥ ᱠᱚᱭᱮᱠᱴᱤ ᱟᱹᱛᱩ ᱧᱮᱞ ᱦᱩᱭᱮᱱ ᱜᱮᱭᱟ ᱮᱱᱛᱮᱫ ᱵᱮᱥ ᱵᱷᱟᱹᱜᱤ ᱜᱮ ᱡᱟᱸᱠ ᱡᱚᱢᱚᱠ ᱜᱮ ᱥᱚᱦᱚᱨᱟᱭ ᱠᱚ ᱦᱩᱭᱩᱜ ᱠᱟᱱ ᱜᱮᱭᱟ ᱦᱮᱸ ᱮᱨᱚᱜ ᱥᱤᱢ ᱦᱟᱹᱨᱭᱟᱹᱲ ᱥᱤᱢ ᱡᱮᱦᱮᱛᱩ ᱱᱚᱣᱟ ᱠᱚᱫᱚ ᱩᱱᱟᱹᱜ ᱢᱟᱱᱮ ᱤᱭᱟᱹ ᱫᱚ ᱡᱮᱦᱮᱛᱩ ᱱᱚᱣᱟ ᱫᱚ ᱪᱷᱚᱴᱳᱼᱠᱷᱳᱴᱚ ᱠᱚ ᱢᱚᱱᱮᱭᱮᱫᱟ ᱩᱱᱟᱹᱜ ᱜᱟᱱ ᱵᱟᱝ ᱦᱩᱭᱩᱜ ᱠᱟᱱᱟ ᱛᱚᱵᱮ ᱵᱟᱦᱟ ᱢᱟᱜᱢᱚᱬᱮ ᱥᱚᱦᱚᱨᱟᱭ ᱫᱟᱸᱥᱟᱭ ᱱᱚᱣᱟᱠᱚᱫᱚ ᱵᱮᱥ ᱡᱟᱸᱠ ᱡᱚᱢᱚᱠ ᱜᱮ ᱪᱟᱞᱟᱜ ᱠᱟᱱᱟ ᱛᱚᱵᱮ ᱛᱚᱵᱮ ᱢᱮᱱ ᱵᱟᱲᱟ ᱦᱩᱭ ᱟᱠᱟᱱ ᱜᱮᱭᱟ ᱡᱮ ᱮᱨᱚᱜ ᱥᱤᱢ ᱦᱟᱹᱨᱭᱟᱹᱲ ᱥᱤᱢ ᱱᱚᱣᱟ ᱠᱚᱸᱦᱚ ᱡᱮᱢᱚᱱ ᱵᱚᱱ ᱢᱟᱱᱟᱣ ᱵᱟᱛᱟᱣ ᱢᱟ ᱠᱚᱨᱟᱣ ᱢᱟ ᱡᱮᱦᱮᱛᱩ ᱚᱱᱟᱠᱚᱵᱚᱱ ᱠᱚᱨᱟᱣ ᱟᱜᱩᱭᱮᱫᱟ ᱱᱚᱜᱼᱚ ᱱᱚᱝᱠᱟ ᱢᱮᱱ ᱦᱩᱭᱩᱜ ᱠᱟᱱᱟ ᱱᱚᱣᱟ ᱠᱚ ᱱᱤᱛᱳᱜ ᱫᱚ ᱪᱮᱫ ᱤᱧ ᱞᱟᱹᱭᱟᱢᱟ ᱢᱟᱺᱡᱷᱤ ᱵᱟᱵᱟ ᱛᱚ ᱦᱩᱭ ᱫᱚ ᱦᱩᱭᱩᱜ ᱠᱟᱱ ᱜᱮᱭᱟ ᱛᱚᱵᱮ ᱢᱟᱱᱮ ᱮᱠᱟᱞ ᱴᱚᱴᱷᱟ ᱠᱮ ᱴᱚᱴᱷᱟ ᱫᱚ ᱩᱱᱟᱹᱜ ᱫᱚ ᱡᱮᱢᱚᱱ ᱵᱟᱦᱟ ᱟᱨ ᱥᱚᱦᱚᱨᱟᱭ ᱡᱮᱢᱚᱱ ᱦᱩᱭᱩᱜ ᱠᱟᱱᱟ ᱚᱱᱟ ᱩᱱᱟᱹᱜ ᱜᱟᱱ ᱫᱚ ᱴᱚᱴᱷᱟ ᱠᱮ ᱴᱚᱴᱷᱟ ᱫᱚ ᱵᱟᱝ ᱦᱩᱭᱩᱜ ᱠᱟᱱᱟ ᱛᱚᱵᱮ ᱦᱩᱭ ᱫᱚ ᱦᱩᱭᱩᱜ ᱠᱟᱱ ᱜᱮᱭᱟ ᱵᱤᱵᱷᱤᱱᱱᱚ ᱴᱚᱴᱷᱟ ᱯᱤᱪᱷᱩ ᱫᱚ ᱦᱮᱸ ᱦᱮᱸ ᱦᱮᱸ ᱟᱪᱪᱷᱟ ᱴᱷᱤᱠᱜᱮᱭᱟ ᱟᱫᱚ ᱡᱚᱦᱟᱨᱜᱮ ᱡᱚᱦᱟᱨᱜᱮ ᱦᱮᱸ ᱡᱚᱦᱟᱨ